ᱦᱩᱸ ᱟᱪᱪᱷᱟ ᱡᱚᱦᱟᱨ ᱢᱟ ᱞᱟᱹᱭᱢᱮ ᱪᱮᱫ ᱮᱢ ᱞᱟᱹᱭᱫᱟ ᱵᱟᱝ ᱵᱟᱝ ᱢᱤᱫᱼᱟ ᱟᱵᱚ ᱡᱮᱢᱚᱱ ᱱᱚᱜᱼᱚᱭ ᱯᱚᱪᱷᱤᱢ ᱵᱚᱝᱜᱚ ᱨᱮᱱ ᱫᱚ ᱦᱚᱸᱜᱼᱚᱭ ᱯᱩᱥ ᱠᱩᱱᱟᱹᱢᱤ ᱨᱮᱵᱚᱱ ᱥᱚᱨᱦᱟᱭᱚᱜᱼᱟ ᱟᱨ ᱡᱷᱟᱲᱠᱷᱚᱸᱰ ᱨᱮᱱ ᱫᱚ ᱩᱱᱠᱩ ᱠᱚ ᱥᱚᱦᱚᱨᱟᱭᱚᱜᱼᱟ ᱱᱚᱜᱼᱚᱭ ᱠᱟᱹᱨᱛᱤᱠ ᱠᱩᱱᱟᱹᱢᱤ ᱟᱛᱮ ᱠᱟᱹᱨᱛᱤᱠ ᱠᱩᱱᱟᱹᱢᱤ ᱠᱚ ᱥᱚᱨᱦᱟᱭᱚᱜᱼᱟ ᱟᱨ ᱟᱨᱦᱚᱸ ᱡᱚᱛᱚ ᱡᱟᱭᱜᱟ ᱨᱮᱱᱫᱚ ᱢᱤᱫ ᱜᱮᱫᱚ ᱵᱟᱵᱚᱱ ᱮᱱᱮᱡ ᱥᱮᱨᱮᱧ ᱦᱚᱸ ᱵᱟᱝ ᱢᱤᱫ ᱛᱟᱵᱚᱱᱟ ᱡᱩᱫᱟᱹ ᱡᱩᱫᱟᱹ ᱟᱹᱛᱩ ᱨᱮᱱ ᱫᱚ ᱡᱩᱫᱟᱹ ᱡᱩᱫᱟᱹ ᱮᱱᱮᱡ ᱥᱮᱨᱮᱧ ᱞᱮᱠᱟ ᱦᱮᱱᱟᱜᱼᱟ ᱨᱚᱲ ᱦᱚᱸ ᱡᱩᱫᱟᱹ ᱦᱮᱱᱟᱜ ᱛᱟᱵᱚᱱᱟ ᱟᱨ ᱡᱮᱢᱚᱱ ᱯᱚᱪᱷᱤᱢ ᱵᱚᱝᱜᱚ ᱨᱮᱱ ᱨᱚᱲ ᱨᱚᱲ ᱫᱚ ᱡᱩᱫᱟᱹ ᱜᱮᱭᱟ ᱟᱨᱦᱚᱸ ᱡᱷᱟᱲᱠᱷᱚᱸᱰ ᱨᱮᱱ ᱦᱚᱲᱟᱜ ᱦᱚᱸ ᱨᱚᱲ ᱫᱚ ᱡᱩᱫᱟᱹ ᱜᱮᱭᱟ ᱟᱨ ᱚᱱᱟᱛᱮ ᱟᱨᱦᱚᱸ ᱡᱟᱢᱥᱮᱫᱯᱩᱨ ᱥᱮᱡ ᱮᱢ ᱪᱟᱞᱟᱜᱼᱟ ᱚᱱᱛᱮ ᱫᱚ ᱟᱨᱦᱚᱸ ᱡᱩᱫᱟᱹ ᱧᱚᱜ ᱜᱮᱭᱟ ᱵᱟᱝ ᱢᱤᱫ ᱢᱤᱫ ᱛᱟᱵᱚᱱᱟ ᱠᱤᱱᱛᱩ ᱡᱩᱫᱟᱹ ᱡᱩᱫᱟᱹ ᱜᱤ ᱢᱟᱱᱮ ᱨᱚᱲ ᱦᱚᱸ ᱦᱮᱱᱟᱜ ᱛᱟᱵᱚᱱᱟ ᱟᱨ ᱡᱚᱛᱚ ᱠᱚᱜᱮ ᱱᱟᱥᱮ ᱱᱟᱥᱮ ᱵᱷᱮᱜᱟᱨ ᱵᱷᱮᱜᱟᱨ ᱦᱮᱱᱟᱜᱼᱟ ᱡᱚᱦᱟᱨ ᱜᱮ